ᱢᱤᱫᱴᱮᱱ ᱦᱤᱱᱫᱤ ᱥᱮᱨᱮᱧ ᱛᱟᱦᱮᱸ ᱵᱳᱭ ᱛᱟᱦᱮᱸ ᱠᱟᱱ ᱛᱤᱧᱟᱹ ᱟᱨ ᱚᱱᱟ ᱦᱤᱱᱫᱤ ᱥᱮᱨᱮᱧ ᱵᱳᱭ ᱠᱷᱟᱱ ᱜᱮ ᱤᱧᱫᱚ ᱥᱟᱱᱛᱟᱲᱤ ᱛᱮ ᱛᱚᱨᱡᱚᱢᱟ ᱠᱮᱜ ᱟᱹᱧ ᱟᱫᱚ ᱚᱱᱟ ᱛᱚᱨᱡᱚᱢᱟ ᱠᱟᱛᱮᱫ ᱤᱧ ᱫᱚ ᱥᱟᱱᱛᱟᱲᱤ ᱛᱮ ᱚᱱᱟ ᱨᱟᱦᱟ ᱠᱚ ᱢᱮᱱ ᱵᱟᱲᱟ ᱠᱟᱛᱮᱫ ᱟᱹᱰᱤ ᱨᱟᱹᱥᱠᱟᱹ ᱟᱹᱰᱤ ᱢᱚᱡᱽ ᱜᱤᱧ ᱟᱸᱡᱚᱢ ᱠᱮᱜᱼᱟ ᱟᱫᱚ ᱚᱱᱟ ᱥᱮᱨᱮᱧ ᱫᱚ ᱥᱟᱱᱛᱟᱲᱤ ᱛᱮᱜᱤᱧ ᱥᱮᱨᱮᱧ ᱵᱟᱲᱟ ᱠᱮᱜᱼᱟ ᱦᱚᱲ ᱠᱚᱠᱚ ᱟᱡᱚᱢᱤᱧ ᱠᱮᱫ ᱠᱷᱟᱱ ᱠᱩᱞᱤᱭᱤᱧ ᱠᱟᱱᱟ ᱠᱚ ᱚᱠᱟᱨᱮᱢ ᱪᱮᱫ ᱠᱮᱜᱼᱟ ᱟᱫᱚᱧ ᱢᱮᱛᱟᱠᱚ ᱠᱟᱱᱟ ᱦᱤᱱᱫᱤ ᱛᱮ ᱤᱧ ᱫᱚ ᱦᱤᱱᱫᱤ ᱥᱮᱨᱮᱧ ᱠᱷᱚᱱ ᱥᱟᱱᱛᱟᱲᱤ ᱛᱤᱧ ᱛᱚᱨᱡᱚᱢᱟ ᱠᱮᱜᱼᱟ ᱫᱚ ᱟᱹᱰᱤ ᱢᱚᱡᱽ ᱜᱮ ᱟᱸᱡᱚᱢᱚᱜ ᱠᱟᱱᱟ ᱟᱹᱰᱤ ᱢᱚᱡᱽ ᱜᱤᱧ ᱟᱹᱭᱠᱟᱹᱣ ᱠᱮᱜᱼᱟ ᱟᱨ ᱚᱱᱟ ᱨᱮᱭᱟᱜ ᱡᱟᱦᱟᱸ ᱛᱤᱱᱟᱹᱜ ᱤᱧ ᱥᱮᱨᱮᱧ ᱤᱫᱤᱭᱮᱜᱼᱟ ᱚᱱᱠᱟ ᱫᱤᱥ ᱦᱩᱫᱮᱥ ᱟᱨᱚᱦᱚᱸ ᱦᱮᱡ ᱤᱫᱤᱜ ᱠᱟᱱᱟ ᱛᱤᱧ ᱟᱨᱦᱚᱸ ᱫᱤᱥ ᱦᱩᱫᱮᱥ ᱤᱧ ᱵᱩᱡᱷᱟᱹᱣᱮᱫᱼᱟ ᱤᱧᱟᱹᱜ ᱟᱨᱦᱚᱸ ᱦᱮᱡ ᱤᱫᱤᱜ ᱠᱟᱱᱟ ᱛᱤᱱᱟᱹᱜ ᱤᱧ ᱥᱮᱨᱮᱧ ᱤᱫᱤᱭᱮᱜᱼᱟ ᱩᱱᱟᱹᱜ ᱫᱤᱥ ᱦᱩᱫᱮᱥ ᱛᱤᱧ ᱦᱮᱡ ᱤᱫᱤᱜ ᱠᱟᱱᱟ ᱟᱨ ᱵᱚᱡᱩᱱ ᱤᱧ